ᱫᱮᱭᱟ ᱦᱟᱥᱳ ᱱᱤᱨᱟᱹᱭ ᱞᱟᱜᱤᱫ ᱟᱭᱢᱟ ᱟᱛᱳᱨᱮ ᱦᱚᱲ ᱠᱩᱥᱤᱜ ᱠᱤᱪᱷᱩ ᱚᱲᱟᱜ ᱨᱮᱭᱟᱜ ᱩᱯᱚᱠᱟᱨ ᱪᱮᱫ ᱪᱮᱫ ᱟᱢ ᱰᱟᱸᱰᱟ ᱥᱮ ᱵᱚᱦᱚᱜ ᱦᱟᱥᱳ ᱢᱮᱭᱟ ᱵᱚᱦᱚᱜ ᱦᱟᱥᱳ ᱨᱮᱭᱟᱜ ᱫᱚ ᱠᱟᱱᱟ ᱜᱷᱤ ᱠᱩᱢᱟᱹᱨᱤ ᱟᱨ ᱰᱟᱸᱰᱟ ᱦᱟᱥᱳ ᱨᱮᱫᱚ ᱚᱱᱟ ᱥᱮᱸᱜᱮᱞ ᱥᱤᱝ ᱡᱩᱫᱤ ᱦᱟᱥᱩᱨᱮᱢ ᱡᱟ ᱟᱜᱼᱟ ᱧᱮᱞᱟᱢ ᱟᱡ ᱛᱮᱜᱮ ᱚᱱᱟ ᱪᱤᱨ ᱵᱤᱲᱟᱹᱣ ᱠᱟᱛᱮᱫ ᱚᱱᱟ ᱰᱟᱸᱰᱟ ᱦᱟᱥᱳ ᱫᱚ ᱪᱟᱵᱟᱜ ᱛᱟᱭᱟ ᱟᱨ ᱚᱠᱚᱭ ᱫᱚ ᱥᱩᱱᱩᱢ ᱠᱚ ᱵᱮᱵᱚᱦᱟᱨᱟ ᱥᱩᱠᱨᱤ ᱤᱛᱤᱞ ᱟᱨ ᱞᱚ ᱞᱮᱱ ᱠᱷᱟᱱ ᱛᱚᱨᱦᱚᱫ ᱤᱛᱤᱞ ᱵᱤᱵᱷᱤᱱᱱᱚ ᱤᱛᱤᱞ ᱥᱮ ᱥᱩᱱᱩᱢ ᱮᱢᱟᱱ ᱛᱮᱦᱚᱸ ᱱᱚᱶᱟ ᱠᱚᱫᱚ ᱰᱟᱸᱰᱟ ᱦᱟᱥᱩ ᱪᱟᱵᱟᱜ ᱜᱮᱭᱟ ᱚᱝᱠᱟ ᱠᱟᱛᱮᱫ ᱦᱚᱲ ᱠᱚ ᱵᱮᱵᱚ ᱦᱟᱨᱟ ᱟᱨᱟᱜᱼᱟ